ᱥᱟᱱᱛᱟᱲᱤ ᱯᱟᱹᱨᱥᱤ ᱟᱵᱚᱣᱟᱜ ᱡᱟᱱᱟᱢ ᱟᱲᱟᱝ ᱫᱩ ᱦᱟᱡᱟᱨ ᱛᱤᱱ ᱵᱟᱭᱤᱥᱮ ᱰᱤᱥᱮᱢᱵᱚᱨ ᱥᱚᱝᱵᱤᱫᱷᱟᱱ ᱨᱮ ᱥᱤᱠᱨᱤᱛᱤᱭ ᱧᱟᱢ ᱞᱮᱜᱼᱟ ᱚᱱᱟ ᱤᱭᱟᱹᱛᱮ ᱜᱚᱴᱟ ᱫᱤᱥᱚᱢ ᱨᱮᱱ ᱦᱚᱲ ᱠᱚ ᱱᱤᱭᱟᱹ ᱫᱤᱱ ᱫᱚ ᱟᱹᱰᱤ ᱡᱟᱸᱠ ᱡᱚᱢᱚᱠ ᱟᱛᱮᱫ ᱠᱚ ᱢᱟᱱᱟᱣᱮᱜᱼᱟ ᱚᱱᱠᱟ ᱜᱮ ᱛᱤᱨᱤᱥᱮ ᱡᱩᱱ ᱱᱤᱭᱟᱹ ᱫᱤᱱ ᱫᱚ ᱥᱤᱫᱩ ᱠᱟᱹᱱᱦᱩ ᱠᱚ ᱯᱩᱡᱟᱹᱣᱟᱠᱤᱱ ᱠᱟᱱᱟ ᱦᱩᱞ ᱢᱟᱦᱟ ᱫᱤᱱ ᱦᱤᱥᱟᱹᱵ ᱛᱮᱠᱚ ᱢᱟᱱᱟᱣᱮᱜᱼᱟ ᱟᱨᱦᱚᱸ ᱚᱝᱠᱟ ᱜᱮ ᱱᱚᱭᱮ ᱟᱜᱚᱥᱴ ᱱᱤᱭᱟᱹ ᱫᱚ ᱢᱟᱛᱛᱨᱤ ᱵᱷᱟᱥᱟ ᱫᱤᱵᱚᱥ ᱠᱚ ᱯᱟᱞᱚᱱᱮᱜᱼᱟ ᱟᱨᱦᱚᱸ ᱟᱭᱢᱟ ᱜᱮᱠᱚ ᱢᱟᱱᱟᱣᱮᱜᱼᱟ ᱟᱭᱢᱟ ᱢᱟᱦᱟ ᱠᱚᱜᱮ ᱦᱮᱱᱟᱜᱼᱟ ᱡᱮᱨᱚᱠᱚᱢ ᱦᱩᱭᱩᱜ ᱠᱟᱱᱟ ᱯᱟᱪᱮᱭ ᱡᱩᱱ ᱱᱤᱭᱟᱹ ᱫᱚ ᱯᱚᱱᱰᱤᱛ ᱨᱟᱹᱜᱷᱩᱱᱟᱛᱷ ᱢᱩᱨᱢᱩᱣᱟᱜ ᱡᱟᱱᱟᱢ ᱢᱟᱦᱟ ᱠᱚ ᱯᱟᱞᱚᱱᱮᱜᱼᱟ